ᱚᱠᱛᱚ ᱥᱟᱶ ᱥᱟᱶᱛᱮ ᱤᱧᱟᱹᱜ ᱴᱚᱴᱷᱟᱨᱮ ᱛᱤᱨᱞᱟᱹ ᱠᱚᱣᱟᱜ ᱮᱱᱮᱢ ᱫᱚ ᱵᱚᱫᱚᱞ ᱟᱠᱟᱱ ᱜᱮᱭᱟ ᱟᱹᱰᱤ ᱛᱮᱫᱜᱮ ᱢᱮᱱᱠᱷᱟᱱ ᱱᱚᱣᱟ ᱚᱞᱚᱜ ᱠᱟᱹᱢᱤ ᱞᱟᱹᱜᱤᱫ ᱵᱟᱦᱨᱮ ᱪᱟᱞᱟᱜ ᱫᱚ ᱟᱹᱰᱤ ᱡᱟᱹᱥᱛᱤ ᱫᱚ ᱵᱟᱝ ᱧᱮᱞ ᱧᱟᱢᱚᱜ ᱠᱟᱱᱟ ᱟᱹᱰᱤ ᱠᱚᱢ ᱜᱮᱠᱚ ᱪᱟᱞᱟᱜ ᱠᱟᱱᱟ ᱟᱹᱰᱤ ᱚᱞᱫᱚ ᱚᱞᱚᱜ ᱠᱟᱱ ᱨᱮᱦᱚᱸ ᱠᱚ ᱥᱩᱨ ᱥᱩᱯᱩᱨ ᱠᱚᱨᱮ ᱜᱮᱠᱚ ᱚᱞᱚᱜ ᱠᱟᱱᱟ ᱥᱩᱨ ᱥᱩᱯᱩᱨ ᱠᱚᱞᱮᱡᱽ ᱤᱭᱩᱱᱤᱵᱷᱟᱨᱥᱤᱴᱤ ᱠᱚᱨᱮᱜ ᱚᱞᱚᱜ ᱠᱚ ᱥᱮᱱ ᱠᱟᱱᱟ ᱥᱟᱺᱜᱤᱧ ᱥᱟᱺᱜᱤᱧ ᱤᱭᱩᱱᱤᱵᱷᱟᱨᱥᱤᱴᱤ ᱨᱮ ᱪᱟᱞᱟᱜ ᱛᱤᱨᱞᱟᱹ ᱠᱚᱫᱚ ᱟᱹᱰᱤ ᱠᱚ ᱠᱚᱢ ᱜᱮᱭᱟ ᱚᱞᱚᱜ ᱞᱟᱹᱜᱤᱫ ᱛᱮᱥᱮ ᱮᱴᱟᱜ ᱮᱴᱟᱜ ᱫᱤᱥᱚᱢ ᱨᱮ ᱥᱮᱱᱚᱜ ᱞᱟᱹᱜᱤᱫ ᱫᱚ ᱡᱟᱹᱥᱛᱤ ᱵᱟᱝ ᱠᱚ ᱧᱮᱞ ᱧᱟᱢᱚᱜ ᱠᱟᱱᱟ ᱱᱚᱣᱟ ᱟᱱᱟᱴ ᱠᱚᱫᱚ ᱟᱭᱢᱟ ᱞᱮᱠᱟᱱ ᱟᱱᱟᱴ ᱠᱚᱢᱮᱱᱟᱜᱼᱟ ᱚᱲᱟᱜ ᱨᱮᱭᱟᱜ ᱥᱮ ᱯᱟᱹᱨᱥᱤ ᱨᱮᱭᱟᱜ ᱮᱴᱟᱜ ᱮᱴᱟᱜ ᱯᱟᱹᱨᱥᱤ ᱠᱚ ᱵᱟᱝ ᱵᱟᱲᱟᱭ ᱠᱷᱟᱹᱛᱤᱨ ᱟᱭᱢᱟ ᱞᱮᱠᱟᱱ ᱟᱱᱟᱴ ᱠᱚ ᱮᱸᱴᱠᱮᱴᱚᱬᱮ ᱠᱚ ᱢᱮᱱᱟᱜᱼᱟ ᱠᱟᱹᱣᱰᱤ ᱟᱱᱟᱴ ᱠᱚ ᱢᱮᱱᱟᱜ ᱜᱮᱭᱟ ᱞᱟᱡᱟᱣ ᱵᱚᱛᱚᱨ ᱠᱚ ᱢᱮᱱᱟᱜ ᱟᱠᱟᱫ ᱜᱮᱭᱟ ᱚᱱᱠᱟᱱ ᱟᱭᱢᱟ ᱟᱱᱟᱴ ᱨᱮᱠᱚ ᱯᱟᱲᱟᱜ ᱠᱟᱱᱛᱮ ᱵᱟᱝ ᱠᱚ ᱪᱟᱞᱟᱣ ᱫᱟᱲᱮᱭᱟᱜ ᱠᱟᱱᱟ ᱚᱲᱟᱜ ᱠᱚᱨᱮᱱᱟᱜ ᱢᱟᱱᱟ ᱵᱟᱫᱷᱟ ᱠᱚ ᱢᱮᱱᱟᱜ ᱜᱮᱭᱟ